ᱫᱟᱭᱟ ᱠᱟᱛᱮᱫ ᱥᱟᱱᱟᱢ ᱵᱟᱵᱚᱫᱛᱮ ᱵᱟᱹᱲᱤᱡᱽ ᱞᱟᱹᱭᱮᱫᱟ ᱵᱟᱹᱲᱤᱡᱫᱚ ᱱᱚᱣᱟ ᱦᱩᱭᱩᱜ ᱠᱟᱱᱟ ᱠᱤ ᱤᱧ ᱵᱟᱡᱟᱨ ᱨᱮᱱᱟᱜ ᱫᱚᱠᱟᱱ ᱠᱷᱚᱱᱟᱜ ᱤᱧ ᱡᱩᱛᱟᱹᱧ ᱠᱤᱨᱤᱧ ᱟᱹᱜᱩᱞᱮᱫ ᱛᱟᱦᱮᱫᱚᱜᱼᱟ ᱟᱨ ᱚᱱᱟ ᱡᱩᱛᱟᱹᱫᱚ

ᱵᱟᱨᱥᱤᱧ ᱯᱮᱫᱤᱱ ᱤᱱᱟᱹ ᱯᱟᱸᱪᱼᱪᱷᱚ ᱫᱤᱱᱜᱮ ᱪᱟᱞᱟᱣᱮᱱ ᱛᱟᱦᱮᱸᱫᱚᱜᱼᱟ ᱟᱨ ᱤᱱᱟᱹᱜ ᱛᱮᱜᱮ ᱡᱩᱛᱟᱹ ᱛᱤᱧᱫᱚ ᱚᱱᱟ ᱤᱭᱟᱹᱭᱱᱟ ᱚᱲᱮᱡᱮᱱᱟ ᱮᱱᱠᱷᱟᱱ ᱟᱨ ᱚᱱᱟ ᱡᱩᱛᱟᱹᱦᱚᱸ ᱫᱟᱢᱛᱮᱜᱮᱧ ᱠᱤᱨᱤᱧᱞᱮᱫ ᱛᱟᱦᱮᱸᱫᱚ ᱮᱱᱠᱷᱟᱱ ᱫᱚ ᱚᱱᱟᱜᱮ ᱤᱧ ᱚᱱᱟᱜᱮ ᱵᱟᱹᱲᱤᱡᱤᱧ ᱢᱮᱱᱮᱜᱼᱟ ᱠᱤ ᱩᱱᱟᱹᱜ ᱫᱟᱢᱛᱮᱧ ᱠᱤᱨᱤᱧ ᱞᱮᱫᱼᱟ ᱱᱚᱣᱟ ᱡᱩᱛᱟᱹ ᱟᱨ ᱩᱱᱟᱹᱜ ᱪᱟᱬᱮ ᱚᱲᱮᱡᱮᱱᱟ ᱠᱤᱪᱷᱩ ᱫᱤᱱᱦᱚᱸ ᱵᱟᱭ ᱴᱤᱠᱟᱹᱣ ᱞᱮᱱᱟ ᱚᱱᱟ ᱡᱩᱛᱟᱹ ᱚᱱᱟᱜᱮ ᱱᱚᱣᱟ ᱵᱟᱹᱲᱤᱡᱫᱚᱧ ᱢᱮᱱᱮᱫᱼᱟ